ᱦᱮᱸ ᱱᱚᱣᱟ ᱢᱚᱱᱨᱳᱜᱽ ᱫᱚ ᱦᱩᱭᱩᱜ ᱠᱟᱱᱟ ᱠᱤᱪᱷᱩᱴᱟ ᱦᱩᱭᱩᱜ ᱠᱟᱱᱟ ᱡᱮ ᱜᱚᱜᱚᱼᱵᱟᱵᱟ ᱛᱮᱦᱮᱧ ᱢᱮᱱᱟᱜ ᱠᱤᱱᱟ ᱢᱮᱱᱛᱮ ᱛᱮᱦᱮᱧ ᱜᱤᱫᱽᱨᱟᱹ ᱠᱟᱹᱱᱟᱹᱧ ᱚᱱᱟ ᱛᱟᱞᱟᱨᱮ ᱛᱮᱦᱤᱧ ᱜᱚᱜᱚᱼᱵᱟᱵᱟᱠᱤᱱ ᱚᱠᱟᱴᱷᱮᱡ ᱜᱮ ᱮᱱᱛᱮ ᱱᱤᱭᱟᱹ ᱠᱩᱥᱤ ᱞᱮᱠᱟᱱ ᱡᱤᱱᱤᱥ ᱵᱟᱹᱠᱤᱱ ᱨᱮᱵᱮᱱ ᱠᱷᱟᱱ ᱚᱱᱟ ᱡᱮᱱᱚ ᱢᱤᱫᱴᱮᱡ ᱴᱮᱱᱥᱮᱱ ᱦᱮᱡ ᱫᱟᱲᱮᱭᱟᱜᱼᱟ ᱦᱚᱲᱢᱚ ᱨᱮ ᱚᱱᱟ ᱫᱚᱠᱚ ᱢᱮᱛᱟᱜᱼᱟ ᱡᱮ ᱢᱚᱱ ᱨᱩᱣᱟᱹ ᱛᱤᱦᱤᱧ ᱢᱮᱱᱠᱷᱟᱱ ᱡᱮ ᱢᱤᱫᱴᱮᱡ ᱜᱚᱜᱚᱼᱵᱟᱵᱟ ᱵᱟᱹᱦᱩ ᱠᱤᱱ ᱴᱷᱤᱠ ᱠᱮᱫᱮᱭᱟ ᱟᱫᱚ ᱜᱚᱜᱚᱼᱵᱟᱵᱟᱣᱟᱜ ᱠᱟᱛᱷᱟ ᱵᱟᱹᱧ ᱟᱸᱡᱚᱢ ᱞᱮᱫᱟ ᱱᱤᱡᱮᱨ ᱠᱩᱥᱤ ᱛᱮ ᱤᱧ ᱫᱚᱧ ᱮᱴᱟᱜ ᱠᱷᱚᱱᱤᱧ ᱟᱹᱜᱩ ᱡᱚᱝᱟ ᱚᱱᱟ ᱢᱤᱫᱴᱤᱡ ᱩᱭᱦᱟᱹᱨ ᱫᱟᱨᱟᱢ ᱠᱟᱜ ᱟᱹᱧ ᱤᱧᱫᱚ ᱟᱨ ᱜᱚᱜᱚᱼᱵᱟᱵᱟᱣᱟᱜ ᱩᱭᱦᱟᱹᱨ ᱫᱚ ᱦᱩᱭᱩᱜ ᱠᱟᱱᱟ ᱟᱹᱠᱤᱱᱟᱜ ᱜᱚᱜᱚᱼᱵᱟᱵᱟᱣᱟᱜ ᱩᱭᱦᱟᱹᱨ ᱫᱚ ᱦᱩᱭᱩᱜ ᱠᱟᱱᱟ ᱟᱹᱠᱤᱱᱟᱜ ᱠᱩᱥᱤ ᱟᱫᱚ ᱚᱱᱟ ᱴᱮᱱᱥᱚᱱ ᱚᱱᱟ ᱴᱮᱱᱥᱚᱱ ᱚᱱᱟ ᱫᱚ ᱢᱚᱱᱮ ᱨᱩᱣᱟᱹ ᱛᱚᱠᱷᱚᱱ ᱚᱱᱟ ᱫᱚ ᱡᱟᱱᱟᱢ ᱱᱟ ᱮᱱᱟ ᱚᱱᱟᱫᱚ ᱪᱤᱱᱛᱟᱹ ᱟᱹᱰᱤ ᱴᱮᱱᱥᱚᱱ ᱜᱮ ᱛᱟᱦᱮᱸ ᱦᱩᱭᱮᱱᱟ ᱚᱱᱟ ᱛᱟᱞᱟᱨᱮ ᱛᱤᱦᱤᱧ ᱫᱚ ᱡᱮ ᱵᱟᱵᱟ ᱦᱚᱸ ᱜᱚᱜᱚ ᱠᱤᱱ ᱞᱟᱹᱭᱟ ᱱᱚᱜ ᱚᱭ ᱜᱤᱫᱽᱨᱟᱹ ᱵᱟᱭ ᱟᱸᱡᱚᱢ ᱫᱟ ᱵᱟᱭ ᱠᱟᱹᱢᱤᱭᱫᱟ ᱵᱟᱭ ᱡᱚᱢᱫᱟ ᱴᱷᱤᱠ ᱢᱚᱛᱚ ᱥᱚᱢᱚᱭ ᱢᱚᱛᱚ ᱚᱲᱟᱜ ᱨᱮᱦᱚᱸ ᱵᱟᱭ ᱛᱟᱦᱮᱱ ᱠᱟᱱᱟ ᱱᱚᱜᱼᱚᱭ ᱡᱮ ᱢᱤᱫᱴᱮᱱ ᱠᱟᱛᱷᱟ ᱠᱤᱱ ᱜᱚᱜᱚᱼᱵᱟᱵᱟ ᱠᱤᱱ ᱨᱚᱲ ᱚᱱᱟᱛᱮ ᱴᱮᱱᱥᱚᱱ ᱠᱟᱨᱚᱱ ᱠᱷᱟᱹᱛᱤᱨ ᱛᱮ ᱪᱮᱫᱟᱜ ᱜᱚᱜᱚᱼᱵᱟᱵᱟᱠᱤᱱ ᱴᱷᱤᱠ ᱠᱟᱫᱮᱭᱟ ᱢᱤᱫᱴᱮᱡ ᱵᱟᱹᱦᱩ ᱩᱱᱠᱤᱱᱟᱜ ᱵᱟᱹᱧ ᱟᱸᱡᱚᱢ ᱠᱷᱟᱹᱛᱤᱨ ᱛᱮᱦᱮᱧ ᱤᱧ ᱫᱚ ᱤᱧ ᱚᱠᱚᱭᱴᱟᱜ ᱤᱧ ᱧᱮᱞ ᱠᱟᱫᱮ ᱤᱧᱟᱹᱜ ᱠᱩᱥᱤ ᱛᱮ ᱩᱱᱤ ᱫᱚ ᱵᱟᱹᱠᱤᱱ ᱵᱟᱹᱦᱩᱭᱮᱭᱟ ᱟᱫᱚ ᱱᱚᱜᱼᱚ ᱱᱟ ᱜᱮ ᱢᱤᱫᱴᱮᱡ ᱴᱮᱱᱥᱚᱱ ᱚᱱᱟ ᱢᱚᱱᱮ ᱴᱮᱱᱥᱚᱱ ᱱᱚᱣᱟ ᱢᱤᱫ ᱴᱮᱱᱥᱚᱱ ᱫᱚ ᱦᱩᱭᱩᱜ ᱠᱟᱱᱟ ᱰᱟᱠᱛᱟᱨ ᱦᱚᱸ ᱮᱱᱛᱮᱫ ᱚᱱᱟ ᱡᱟᱭᱜᱟ ᱨᱮ ᱨᱳᱜᱽ ᱢᱟ ᱛᱮᱭᱟᱨᱮᱱ ᱰᱟᱠᱛᱟᱨ ᱨᱟᱱ ᱵᱟᱭ ᱡᱚᱢ ᱞᱮᱠᱷᱟᱱ ᱟᱨ ᱱᱤᱛᱚᱜ ᱚᱱᱟ ᱫᱚ ᱪᱮᱫᱟᱜ ᱴᱮᱱᱥᱚᱱ ᱫᱚ ᱪᱟᱵᱟᱜ ᱛᱟᱭᱟ ᱟᱫᱚ ᱛᱤᱦᱤᱧ ᱚᱱᱟ ᱴᱮᱱᱥᱚᱱ ᱫᱚ ᱦᱚᱭᱛᱚ ᱜᱚᱜᱚᱼᱵᱟᱵᱟ ᱵᱟᱹᱠᱤᱱ ᱵᱟᱰᱟᱭᱟ ᱪᱤᱠᱟᱹᱛᱮ ᱜᱤᱫᱽᱨᱟᱹᱭ ᱱᱚᱝᱟᱭᱱᱟ ᱟᱫᱚ ᱚᱱᱟ ᱫᱚ ᱯᱮᱲᱟ ᱯᱮᱲᱟ ᱫᱟᱨᱟᱭ ᱛᱮᱜᱮ ᱱᱚᱣᱟ ᱡᱤᱱᱤᱥ ᱫᱚ ᱚᱱᱟ ᱴᱮᱱᱥᱚᱱ ᱫᱚ ᱮᱱᱛᱮᱫ ᱠᱤᱱ ᱞᱟᱹᱭᱟᱭ ᱩᱱᱤ ᱠᱚᱲᱟ ᱦᱚᱸ ᱱᱚᱝᱠᱟ ᱱᱚᱝᱠᱟ ᱜᱚᱜᱚᱼᱵᱟᱵᱟ ᱵᱟᱹᱠᱤᱱ ᱟᱸᱡᱚᱢᱫᱟ ᱱᱤᱡᱮᱨ ᱠᱩᱥᱤ ᱛᱮ ᱵᱟᱹᱦᱩ ᱠᱤᱱ ᱧᱟᱢ ᱟᱫᱮᱭᱟ ᱩᱱᱤ ᱵᱟᱹᱦᱩ ᱵᱟᱹᱧ ᱫᱚᱦᱚᱭᱟ ᱮᱴᱟᱜ ᱵᱟᱹᱦᱩᱧ ᱫᱚᱦᱚᱭᱟ ᱟᱫᱚ ᱢᱟ ᱪᱮᱫ ᱵᱮᱱ ᱪᱤᱠᱟᱹᱭᱮᱫᱟ ᱢᱟ ᱯᱮᱲᱟ ᱵᱟᱵᱟ ᱥᱮ ᱯᱮᱲᱟ ᱜᱚᱜᱚ ᱵᱮᱱ ᱟᱵᱮᱱ ᱜᱮ ᱪᱟᱞᱟᱜ ᱵᱮᱱ ᱤᱧᱟᱹᱜ ᱚᱲᱟᱜ ᱚᱱᱟ ᱛᱟᱞᱟᱨᱮ ᱛᱤᱦᱤᱧ ᱫᱚ ᱜᱚᱜᱚ ᱵᱟᱵᱟ ᱵᱩᱡᱷᱟᱹᱣ ᱠᱤᱱ ᱢᱮ ᱡᱮ ᱩᱱᱤ ᱟᱵᱮᱱᱟᱜ ᱠᱩᱥᱤ ᱫᱚ ᱵᱟᱹᱦᱩ ᱠᱩᱲᱤ ᱫᱚ ᱵᱟᱭ ᱫᱚᱦᱚ ᱠᱚᱣᱟ ᱱᱤᱡᱮᱨ ᱠᱩᱥᱤ ᱛᱮ ᱟᱫᱚ ᱜᱚᱜᱚ ᱵᱟᱵᱟᱣᱟᱜ ᱠᱚ ᱴᱮᱱᱥᱚᱱ ᱨᱟᱠᱟᱵ ᱱᱟ ᱱᱟᱜ ᱱᱤᱡᱮᱨ ᱠᱩᱥᱤ ᱛᱮᱜᱮ ᱡᱚᱠᱷᱚᱱᱮ ᱫᱚᱦᱚᱭᱟ ᱱᱚᱣᱟ ᱚᱲᱟᱜ ᱨᱮ ᱛᱟᱦᱚᱞᱮ ᱩᱱᱤ ᱫᱚ ᱵᱟᱹᱧ ᱨᱟᱠᱟᱵ ᱦᱚᱪᱚᱣᱟᱭᱟ ᱚᱱᱟ ᱦᱚᱸ ᱢᱤᱫᱴᱮᱡ ᱴᱮᱱᱥᱚᱱ ᱢᱚᱱᱮ ᱴᱮᱱᱥᱚᱱ ᱢᱚᱱᱮᱨ ᱪᱤᱱᱛᱟᱹ ᱚᱱᱟ ᱛᱟᱦᱮᱸᱭᱮᱱᱟ ᱠᱚᱲᱟᱣᱟᱜ ᱟᱫᱚ ᱵᱳᱡᱷᱟᱼᱵᱩᱡᱷᱤ ᱵᱳᱡᱷᱟᱼᱵᱩᱡᱷᱤ ᱠᱟᱨᱚᱱ ᱛᱮ ᱟᱫᱚ ᱛᱮᱦᱮᱧ ᱫᱚ ᱛᱤᱦᱤᱧ ᱫᱚ ᱜᱚᱜᱚᱼᱵᱟᱵᱟ ᱠᱤᱱ ᱥᱤᱠᱟᱹᱨ ᱠᱮᱫᱟ ᱴᱷᱤᱠᱟᱹᱱ ᱜᱮᱭᱟ ᱟᱭᱟᱜ ᱯᱚᱪᱷᱚᱱᱫᱚ ᱚᱠᱟ ᱠᱷᱚᱡ ᱟᱹᱜᱩᱭᱮᱫ ᱠᱚᱣᱟ ᱜᱤᱫᱽᱨᱟᱹ ᱮᱱᱛᱮᱫ ᱵᱟᱹᱦᱩ ᱜᱤᱫᱽᱨᱟᱹ ᱚᱱᱟ ᱫᱚ ᱟᱭᱟᱜ ᱠᱟᱱᱟ ᱵᱮᱯᱟᱨ ᱦᱮᱸ ᱟᱫᱚ ᱢᱚᱱᱮ ᱴᱮᱱᱥᱚᱱ ᱩᱱᱤ ᱜᱤᱫᱽᱨᱟᱹ ᱫᱩᱲᱩᱡ ᱮᱱᱛᱟᱭ ᱠᱷᱟᱱ ᱰᱟᱠᱛᱟᱨᱟᱜ ᱨᱟᱱ ᱫᱚ ᱨᱩᱣᱟᱹ ᱫᱚ ᱦᱮᱡ ᱮᱱᱟ ᱦᱚᱲᱢᱚ ᱨᱮ ᱵᱚᱞᱚᱭᱮᱱᱟ ᱛᱚᱵᱮ ᱰᱟᱠᱛᱟᱨ ᱨᱟᱱ ᱫᱚ ᱡᱚᱡᱚᱢ ᱦᱩᱭᱩᱜᱼᱟ ᱟᱨ ᱵᱟᱝᱠᱷᱟᱱ ᱫᱚ ᱵᱟᱝ ᱦᱩᱭᱩᱜᱼᱟ